ᱤᱧ ᱫᱚ ᱜᱤᱫᱽᱨᱟᱹ ᱠᱷᱚᱱᱟᱜ ᱜᱮ ᱵᱟᱭᱤᱠ ᱪᱮᱛᱟᱱ ᱨᱮ ᱟᱠᱚᱨᱥᱚᱱ ᱫᱚ ᱛᱟᱦᱮᱸ ᱠᱟᱱ ᱛᱤᱧᱟ ᱟᱨ ᱥᱮᱨ ᱟᱨ ᱡᱟᱣ ᱥᱮᱨᱢᱟ ᱵᱟᱭᱤᱠ ᱠᱚ ᱪᱟᱹᱞᱩ ᱠᱟᱛᱮᱫ ᱵᱮᱥ ᱵᱷᱟᱞᱮᱜᱮ ᱢᱤᱫᱴᱟᱝ ᱮᱠᱥᱯᱨᱤᱭᱮᱱᱥ ᱦᱩᱭ ᱟᱠᱟᱱ ᱛᱤᱧᱟᱹ ᱟᱨ ᱵᱟᱭᱤᱠ ᱫᱚ ᱥᱟᱱᱟᱢ ᱦᱚᱲᱜᱮ ᱱᱚᱨᱢᱮᱞ ᱥᱯᱤᱰ ᱨᱮᱜᱮ ᱪᱟᱞᱟᱣ ᱫᱚᱨᱠᱟᱨ ᱚᱵᱷᱟᱨ ᱤᱥᱯᱤᱰ ᱨᱮᱫᱚ ᱵᱟᱝ ᱚᱵᱷᱟᱨ ᱤᱥᱯᱤᱰ ᱨᱮ ᱪᱟᱞᱟᱣ ᱞᱮᱱᱠᱷᱟᱱ ᱡᱟᱦᱟᱸᱭ ᱵᱟᱭᱤᱠᱮ ᱪᱟᱹᱞᱩᱭᱟ ᱵᱟᱭᱤᱠ ᱪᱟᱞᱚᱠ ᱟᱜ ᱦᱚᱸ ᱨᱤᱠᱥ ᱛᱟᱦᱮᱱ ᱛᱟᱭᱟ ᱟᱨ ᱟᱥᱮ ᱯᱟᱥᱮ ᱦᱚᱨ ᱰᱟᱦᱟᱨ ᱠᱚᱨᱮ ᱟᱭᱢᱟ ᱦᱚᱲ ᱠᱚᱣᱟᱜ ᱦᱚᱸ ᱨᱤᱠᱥ ᱛᱟᱦᱮᱸᱱᱟ ᱛᱳ ᱚᱱᱟ ᱠᱷᱟᱹᱛᱤᱨ ᱛᱮ ᱵᱟᱭᱤᱠ ᱫᱚ ᱱᱚᱨᱢᱮᱞ ᱤᱥᱯᱤᱰ ᱨᱮᱜᱮ ᱪᱟᱞᱟᱣ ᱵᱷᱟᱜᱮᱭᱟ ᱦᱚᱨ ᱰᱟᱦᱟᱨ ᱧᱮᱞ ᱠᱟᱛᱮᱜ ᱪᱟᱞᱟᱣ ᱵᱷᱟᱜᱮᱭᱟ ᱦᱮᱸ ᱡᱚᱛᱚ ᱠᱤᱪᱷᱩ ᱥᱩᱡᱳᱜ ᱥᱩᱵᱤᱫᱷᱟ ᱵᱩᱡ ᱠᱟᱛᱮᱫ ᱜᱮ ᱪᱟᱞᱟᱣ ᱵᱷᱟᱜᱮᱭᱟ ᱵᱟᱭᱤᱠ ᱫᱚ ᱡᱮᱢᱚᱱ ᱮᱢ ᱵᱮᱵᱚᱦᱟᱨᱟ ᱱᱤᱡᱮ ᱦᱚᱸ ᱱᱤᱡᱮ ᱴᱷᱮᱱ ᱦᱚᱸ ᱚᱱᱠᱟ ᱜᱮ ᱛᱟᱦᱮᱸᱱᱟ